ᱛᱤᱠᱤᱱ ᱫᱚ ᱤᱧ ᱰᱟᱹᱵᱽᱨᱟᱹ ᱥᱟᱯᱷᱟᱜᱼᱟ ᱟᱨ ᱰᱟᱹᱵᱽᱨᱟᱹ ᱥᱟᱯᱷᱟ ᱠᱟᱛᱮᱫ ᱠᱤᱪᱨᱤᱡ ᱠᱚᱧ ᱛᱟᱥᱮᱭᱟ ᱠᱤᱪᱨᱤᱡ ᱛᱟᱥᱮ ᱵᱟᱲᱟ ᱠᱟᱛᱮᱫ ᱥᱩᱱᱩᱢ ᱠᱚ ᱚᱡᱚᱜ ᱵᱟᱲᱟ ᱠᱟᱛᱮᱫ ᱮᱴᱟᱜ ᱠᱤᱪᱨᱤᱡ ᱦᱚᱨᱚᱜ ᱠᱟᱛᱮᱫ ᱤᱧ ᱫᱚᱧ ᱫᱟᱠᱟ ᱩᱛᱩᱭᱟ ᱛᱟᱨᱯᱚᱨᱮ ᱫᱟᱠᱟ ᱩᱛᱩ ᱡᱚᱠᱷᱮᱡ ᱯᱟᱹᱦᱤᱞ ᱫᱚᱧ ᱫᱟᱠᱟᱭᱟ ᱛᱟᱨᱯᱚᱨᱮ ᱩᱛᱩᱣᱟᱜ ᱤᱧ ᱜᱮᱫᱼᱟ ᱟᱹᱞᱩᱧ ᱵᱷᱟᱹᱡᱤᱭᱟ ᱟᱨ ᱟᱹᱞᱩ ᱵᱷᱟᱡᱟ ᱵᱟᱲᱟ ᱠᱟᱛᱮᱫ ᱫᱟᱹᱞ ᱤᱧ ᱩᱛᱩᱭᱟ ᱟᱨᱦᱚᱸ ᱫᱟᱹᱞ ᱩᱛᱩ ᱵᱟᱲᱟ ᱠᱟᱛᱮᱫ ᱤᱱᱟᱹ ᱛᱮᱜᱮ ᱜᱤᱫᱽᱨᱟᱹ ᱠᱤᱱ ᱦᱟᱹᱡᱩᱜ ᱛᱤᱧᱟᱹ ᱥᱠᱩᱞ ᱠᱷᱚᱡ ᱛᱟᱨᱯᱚᱨᱮ ᱥᱠᱩᱞ ᱦᱮᱡ ᱵᱟᱲᱟ ᱠᱟᱛᱮᱫ ᱰᱨᱮᱥ ᱠᱚ ᱠᱷᱩᱞᱟᱹᱣ ᱵᱟᱲᱟ ᱠᱟᱛᱮᱫ ᱵᱮᱜᱽ ᱠᱚ ᱫᱚᱦᱚ ᱵᱟᱲᱟ ᱠᱟᱛᱮᱫ ᱤᱧ ᱡᱚᱢ ᱦᱚᱪᱚ ᱠᱤᱱᱟ ᱫᱟᱠᱟ ᱡᱚᱢ ᱦᱚᱪᱚ ᱵᱟᱲᱟ ᱠᱟᱛᱮᱫ ᱞᱮ ᱜᱤᱛᱤᱡ ᱡᱤᱨᱟᱹᱜᱼᱟ ᱜᱤᱛᱤᱡ ᱡᱤᱨᱟᱹᱣ ᱵᱟᱲᱟ ᱠᱟᱛᱮᱫ ᱛᱟᱨᱯᱚᱨ ᱛᱤᱱᱴᱟ ᱵᱟᱡᱟᱣ ᱛᱤᱱᱴᱟ ᱠᱷᱚᱡ ᱪᱟᱨ ᱵᱟᱡᱮ ᱦᱚᱦᱚ ᱵᱮᱨᱮᱫ ᱠᱤᱱᱟ ᱛᱟᱨᱯᱚᱨᱮ ᱠᱤᱱ ᱦᱩᱛᱩᱢ ᱥᱟᱯᱷᱟ ᱵᱟᱲᱟ ᱠᱟᱛᱮᱫ ᱠᱚᱲᱟᱴᱟᱜ ᱫᱚ ᱯᱨᱟᱭᱵᱷᱮᱴ ᱮ ᱪᱟᱞᱟᱜ ᱛᱤᱧᱟᱹ ᱟᱨ ᱩᱱᱤ ᱫᱚ ᱚᱲᱟᱜ ᱨᱮᱜᱮᱭ ᱛᱟᱦᱮᱱᱟ ᱤᱱᱟᱹ ᱠᱟᱛᱮᱫ ᱩᱱᱠᱤᱱ ᱜᱤᱫᱽᱨᱟᱹ ᱯᱨᱟᱭᱵᱷᱮᱴ ᱥᱮᱱ ᱠᱟᱛᱮᱫ ᱥᱮᱱ ᱯᱟᱲᱦᱟᱣ ᱵᱟᱲᱟ ᱠᱟᱛᱮᱫ ᱫᱩ ᱜᱷᱚᱱᱴᱟ ᱜᱟᱡ ᱛᱟᱦᱮᱱᱟ ᱯᱨᱟᱭᱵᱷᱮᱴ ᱨᱮ ᱦᱮᱡ ᱠᱟᱛᱮᱫ ᱮ ᱠᱩᱞᱤᱭᱮᱧᱟ ᱠᱚ ᱪᱮᱫ ᱮᱢ ᱩᱛᱩ ᱠᱮᱫᱟ ᱤᱧ ᱞᱟᱹᱭ ᱟᱭᱟ ᱪᱮᱫ ᱤᱧ ᱩᱛᱩᱭᱟ ᱵᱮᱴᱟ ᱫᱟᱹᱞ ᱮᱢ ᱩᱛᱩ ᱠᱟᱜᱼᱟ ᱟᱫᱚ ᱚᱱᱟ ᱵᱟᱭ ᱠᱩᱥᱤᱜᱼᱟ ᱵᱟᱭ ᱠᱩᱥᱤ ᱠᱷᱟᱡ ᱤᱧᱫᱩᱧ ᱢᱮᱱᱟ ᱪᱮᱫ ᱛᱚᱵᱮᱧ ᱩᱛᱩᱭᱟ ᱵᱟᱹᱵᱩ ᱟᱫᱚᱭ ᱢᱮᱱᱟ ᱯᱳᱞᱴᱤ ᱥᱟᱹᱨᱤᱜᱮ ᱤᱧ ᱨᱮᱱ ᱜᱤᱫᱽᱨᱟᱹ ᱯᱳᱞᱴᱤ ᱡᱤᱞ ᱟᱹᱰᱤᱠᱤᱱ ᱠᱩᱥᱤᱭᱟᱜᱼᱟ ᱚᱱᱟᱛᱮ ᱤᱧ ᱡᱟᱶᱟᱭ ᱤᱧ ᱢᱮᱛᱟ ᱟᱭᱟ ᱫᱩ ᱠᱤᱨᱤᱧ ᱟᱹᱜᱩᱭ ᱢᱮ ᱵᱟᱡᱟᱨ ᱠᱷᱚᱱ ᱯᱳᱞᱴᱤ ᱡᱤᱞ ᱚᱱᱟᱠᱤᱱ ᱡᱚᱢᱟ ᱵᱟᱹᱵᱩ ᱟᱨ ᱢᱟᱹᱭ ᱛᱚᱠᱷᱚᱱ ᱤᱧᱤᱡ ᱡᱟᱶᱟᱭ ᱦᱚᱭ ᱪᱟᱞᱟᱜᱼᱟ ᱵᱟᱡᱟᱨ ᱛᱮ ᱟᱨ ᱵᱟᱡᱟᱨ ᱠᱷᱚᱱ ᱚᱱᱟ ᱩᱛᱩᱣᱟᱜ ᱜᱮ ᱠᱤᱨᱤᱧ ᱟᱹᱜᱩᱭᱟ ᱟᱨ ᱚᱱᱟ ᱜᱮᱞᱮ ᱩᱛᱩᱭᱟ ᱟᱨ ᱤᱧᱨᱮᱱ ᱜᱤᱫᱽᱨᱟᱹ ᱫᱚ ᱯᱳᱞᱴᱤ ᱡᱤᱞ ᱟᱨ ᱯᱤᱴᱷᱟᱹ ᱟᱹᱰᱤᱠᱤᱱ ᱠᱩᱥᱤᱭᱟᱜᱼᱟ ᱚᱱᱟᱠᱤᱱ ᱡᱚᱢᱟ ᱟᱨ ᱯᱤᱴᱷᱟᱹ ᱵᱟᱝ ᱛᱟᱦᱮᱱ ᱠᱷᱟᱡ ᱠᱷᱟᱹᱡᱟᱹᱲᱤ ᱥᱚᱸᱜᱮ ᱦᱚᱸᱠᱤᱱ ᱡᱚᱢᱟ ᱥᱮ ᱤᱧ ᱡᱟᱶᱟᱭ ᱦᱚᱸ ᱟᱹᱰᱤ ᱠᱩᱥᱤᱭᱟᱜᱼᱟ